ᱪᱟᱥ ᱠᱟᱢᱤ ᱫᱚ ᱱᱤᱭᱟᱹ ᱵᱚᱨᱥᱟ ᱨᱮ ᱥᱮᱨᱚᱠᱚᱢ ᱟᱵᱚᱦᱟᱣᱟ ᱵᱮᱥ ᱵᱟᱝ ᱛᱟᱦᱮᱸᱱ ᱠᱷᱟᱱ ᱵᱟᱝ ᱵᱟᱭ ᱵᱟᱭ ᱫᱟᱜ ᱞᱮᱠᱷᱟᱱ ᱯᱚᱨᱮᱨ ᱵᱚᱪᱷᱚᱨ ᱡᱚᱛᱚ ᱦᱚᱲ ᱵᱚᱱ ᱪᱮᱥᱴᱟ ᱭᱟ ᱡᱮ ᱪᱟᱥ ᱡᱟᱛᱮᱱ ᱢᱚᱸᱡ ᱧᱚᱜ ᱵᱟ ᱧᱮᱞᱟᱵᱚ ᱡᱟᱦᱟᱸᱭᱴᱟᱜ ᱠᱷᱮᱛ ᱨᱮ ᱢᱚᱸᱡ ᱛᱮ ᱦᱩᱲᱩ ᱵᱟᱝ ᱦᱩᱭᱩᱜ ᱠᱟᱱ ᱛᱤᱧᱟᱹ ᱪᱮᱫ ᱠᱟᱹᱛᱤᱨ ᱛᱮ ᱵᱟᱝ ᱦᱩᱭᱩᱜ ᱠᱟᱱ ᱛᱤᱧᱟ ᱛᱚ ᱚᱱᱟ ᱵᱤᱥᱚᱭ ᱨᱮ ᱵᱷᱤᱵᱷᱳ ᱛᱟᱞᱟᱣ ᱠᱟᱛᱮ ᱟᱞᱩ ᱥᱟᱱᱟ ᱞᱟᱹᱜᱤᱫ ᱛᱟᱯᱚᱨᱮ ᱢᱟᱱᱮ ᱚᱱᱟ ᱦᱟᱥᱟ ᱯᱚᱨᱤᱠᱠᱷᱟ ᱦᱩᱭᱩᱜᱼᱟ ᱢᱟᱱᱮ ᱥᱟᱨ ᱠᱚ ᱵᱷᱟᱞᱚ ᱢᱚᱛᱚᱱ ᱞᱟᱜᱟᱣ ᱦᱩᱭᱩᱜᱼᱟ ᱡᱮ ᱪᱮᱫ ᱠᱷᱟᱹᱛᱤᱨ ᱵᱟᱝ ᱦᱩ ᱩᱜ ᱠᱟᱱᱟ